ᱢᱮᱨᱚᱢ ᱡᱚᱠᱷᱚᱱ ᱨᱟᱜᱟᱭ ᱡᱚᱠᱷᱚᱱ ᱠᱷᱚᱡᱚᱜ ᱟᱭ ᱛᱚᱠᱷᱚᱱ ᱵᱚᱫᱟ ᱴᱷᱮᱱ ᱤᱫᱤ ᱠᱟᱛᱮᱫ ᱵᱚᱫᱟ ᱴᱨᱤᱴᱢᱮᱱᱴ ᱵᱟᱲᱟ ᱠᱮᱫᱮᱭᱟᱭ ᱛᱟᱭᱚᱢ ᱛᱮᱫᱚ ᱡᱚᱠᱷᱚᱱ ᱦᱟᱢᱟᱞᱮ ᱛᱟᱦᱮᱭᱮᱱᱟ ᱛᱟᱨᱯᱚᱨ ᱩᱱᱤ ᱠᱚᱭᱮᱠᱫᱤᱱ ᱯᱚᱨ ᱦᱚᱯᱚᱱᱚᱜ ᱟᱭ ᱦᱚᱯᱚᱱ ᱠᱟᱛᱮᱫ ᱡᱚᱫ ᱥᱟᱯᱷᱟ ᱦᱮᱢ ᱥᱟᱯᱷᱟᱭᱮᱢ ᱢᱚᱡᱽᱜᱮ ᱛᱟᱨᱯᱚᱨᱮ ᱟᱢ ᱰᱟᱹᱨ ᱠᱚ ᱢᱟᱜ ᱟᱭᱟᱢ ᱰᱟᱹᱨ ᱠᱚ ᱢᱟᱜ ᱟᱭᱟᱢ ᱛᱟᱨᱯᱚᱨ ᱜᱷᱟᱥ ᱠᱚ ᱟᱹᱜᱩᱭᱟᱢ ᱜᱷᱟᱥ ᱟᱹᱜᱩ ᱵᱟᱲᱟ ᱠᱟᱛᱮᱫ ᱡᱚᱢ ᱦᱚᱪᱚᱭᱮᱭᱟᱢ ᱥᱚᱢᱚᱭ ᱨᱮ ᱜᱷᱟᱥ ᱮᱢ ᱡᱚᱢ ᱦᱚᱪᱚᱭᱮᱭᱟ ᱥᱚᱢᱚᱭ ᱨᱮ ᱫᱟᱜ ᱢᱟᱺᱰᱤᱢ ᱧᱩ ᱦᱚᱪᱚᱭᱮᱭᱟ ᱥᱚᱢᱚᱭ ᱨᱮ ᱤᱫᱤᱭᱮᱭᱟᱢ ᱵᱟᱹᱭᱦᱟᱹᱲ ᱥᱚᱢᱚᱭ ᱨᱮᱢ ᱟᱹᱜᱩᱭᱮᱭᱟ ᱟᱨᱠᱤ ᱦᱚᱯᱚᱱ ᱦᱚᱸ ᱛᱟᱦᱚᱞᱮ ᱴᱷᱤᱠᱮ ᱛᱟᱦᱮᱱᱟ ᱟᱨ ᱜᱟᱹᱭ ᱦᱚᱸ ᱡᱚᱠᱷᱚᱱ ᱟᱹᱥᱩᱞ ᱠᱟᱭᱟᱢ ᱢᱚᱡᱽᱜᱮ ᱫᱤᱱᱟᱹᱢ ᱮᱢ ᱜᱷᱟᱥ ᱜᱮᱛ ᱠᱟᱛᱮᱫ ᱮᱢ ᱡᱚᱢ ᱦᱚᱪᱚᱭᱮᱭᱟ ᱜᱷᱟᱥ ᱵᱟᱹᱭᱦᱟᱹᱲ ᱠᱷᱚᱱ ᱟᱹᱜᱩ ᱠᱟᱛᱮᱫ ᱡᱚᱢ ᱡᱚᱢ ᱵᱩᱥᱩᱵ ᱦᱚᱸ ᱡᱚᱢ ᱦᱚᱪᱚ ᱡᱚᱢ ᱦᱚᱪᱚ ᱡᱚᱠᱷᱚᱱᱮ ᱦᱟᱢᱟᱞᱚᱜᱼᱟ ᱛᱟᱨᱯᱚᱨ ᱩᱱᱤ ᱟᱢ ᱦᱚᱯᱚᱱ ᱟᱢᱟᱭ ᱦᱚᱯᱚᱱᱮ ᱮᱢᱟᱢᱟ ᱛᱟᱨᱯᱚᱨ ᱟᱨᱚ ᱜᱷᱟᱥ ᱯᱨᱚᱛᱤᱫᱤᱱ ᱫᱤᱱᱟᱹᱢ ᱦᱤᱞᱚᱜ ᱜᱷᱟᱥ ᱮᱢ ᱮᱢᱟᱭᱟ ᱛᱟᱨᱯᱚᱨ ᱩᱱᱤ ᱟᱢ ᱛᱤᱱᱟᱹᱜ ᱜᱷᱟᱥᱮᱢ ᱡᱚᱢ ᱦᱚᱪᱚᱭᱮᱭᱟ ᱤᱱᱟᱹᱜ ᱟᱢ ᱩᱱᱤ ᱛᱚᱣᱟᱭ ᱮᱢᱟᱢᱟ ᱮᱢᱚᱱᱠᱤ ᱥᱩᱠᱨᱤ ᱦᱚᱸ ᱡᱚᱠᱷᱚᱱ ᱦᱚᱯᱚᱱᱚᱜᱼᱟ ᱠᱚ ᱡᱚᱠᱷᱚᱱ ᱥᱩᱠᱨᱤ ᱮᱸᱜᱟ ᱟᱢ ᱨᱮᱱᱮ ᱦᱚᱯᱚᱱᱚᱜᱼᱟ ᱛᱚᱠᱷᱚᱱ ᱟᱢ ᱩᱱᱤ ᱦᱚᱯᱚᱱ ᱠᱚ ᱧᱮᱞ ᱠᱚᱣᱟᱢ ᱢᱚᱡᱽᱜᱮ ᱫᱚᱦᱚ ᱠᱚᱣᱟ ᱛᱟᱨᱯᱚᱨᱮ ᱟᱨᱠᱤ ᱡᱚᱛᱚᱱ ᱦᱩᱭᱩᱜ ᱛᱟᱢᱟ ᱛᱟᱨᱯᱚᱨᱮ ᱩᱱᱠᱩ ᱥᱩᱠᱨᱤ ᱡᱚᱠᱷᱚᱱ ᱠᱚ ᱦᱟᱨᱟᱜᱼᱟ ᱛᱚᱠᱷᱚᱱ ᱟᱢᱟᱜ ᱴᱟᱠᱟ ᱦᱚᱸ ᱟᱨᱠᱤ ᱵᱷᱟᱹᱜᱤ ᱦᱩᱭᱩᱜᱼᱟ ᱠᱟᱹᱴᱤᱡ ᱨᱮ ᱡᱚᱠᱷᱚᱱ ᱥᱩᱠᱨᱤᱢ ᱟᱹᱠᱷᱨᱤᱧᱮᱭᱟ ᱛᱚᱠᱷᱚᱱ ᱢᱤᱫᱴᱮᱱ ᱥᱩᱠᱨᱤ ᱜᱮᱭ ᱫᱟᱢᱚᱜᱼᱟ ᱵᱷᱟᱜᱮ ᱠᱚᱢ ᱵᱤᱥ ᱫᱤᱱ ᱨᱮ ᱡᱚᱛᱚ ᱥᱩᱠᱨᱤ ᱡᱩᱫᱤᱢ ᱦᱟᱨᱟ ᱦᱚᱪᱚ ᱟᱠᱚᱣᱟ ᱛᱟᱦᱚᱞᱮ ᱫᱚᱥ ᱯᱚᱱᱨᱚ ᱦᱟᱡᱟᱨ ᱢᱤᱫᱴᱮᱱ ᱦᱚᱯᱚᱱ ᱨᱮ ᱫᱚᱥ ᱵᱟᱨᱚᱴᱤ ᱦᱚᱯᱚᱱ ᱡᱩᱫᱤ ᱠᱚ ᱛᱟᱦᱮᱱ ᱠᱷᱟᱱ ᱛᱟᱦᱚᱞᱮ ᱟᱭᱢᱟ ᱴᱟᱠᱟ ᱟᱨᱚ ᱦᱩᱭᱩᱜ ᱛᱟᱢᱟ ᱱᱚᱛᱮ ᱡᱤᱵᱽᱼᱡᱚᱱᱛᱩ ᱟᱹᱥᱩᱞ ᱟᱨ ᱦᱚᱯᱚᱱ ᱦᱚᱪᱚ ᱦᱚᱯᱚᱱ ᱥᱟᱸᱜᱮ ᱦᱚᱪᱚ ᱱᱤᱭᱟᱹᱫᱚ ᱟᱹᱰᱤᱜᱮ ᱢᱚᱡᱽ ᱠᱟᱹᱢᱤ ᱠᱟᱱᱟ ᱪᱮᱫᱟᱜ ᱥᱮ ᱱᱩᱠᱩ ᱜᱮ ᱟᱢᱟᱜ ᱴᱟᱠᱟ ᱫᱚᱠᱚ ᱵᱟᱲᱦᱟᱣᱟ